ᱵᱳᱰᱳ ᱟᱨ ᱵᱟᱝᱞᱟ ᱯᱟᱹᱨᱥᱤ ᱥᱟᱶ ᱥᱟᱶᱛᱟᱞᱤ ᱯᱟᱹᱨᱥᱤ ᱫᱚ ᱥᱟᱝ ᱵᱟᱸᱫᱳ ᱱᱟᱹᱲᱤ ᱞᱮᱠᱟ ᱥᱟᱹᱜᱟᱹᱭ ᱢᱮᱱᱟᱜᱼᱟ ᱩᱱᱠᱩ ᱵᱳᱰᱳ ᱯᱟᱹᱨᱥᱤ ᱫᱚ ᱟᱹᱰᱤ ᱜᱮᱠᱚ ᱱᱟᱯᱟᱭᱟ ᱱᱮᱛᱟᱨ ᱫᱚ ᱥᱟᱶᱛᱟᱞᱤ ᱯᱟᱹᱨᱥᱤ ᱦᱚᱸ ᱵᱟᱝᱜᱟᱞᱤ ᱛᱮᱠᱚ ᱨᱚᱲ ᱠᱟᱱᱟ ᱵᱟᱝᱜᱟᱞᱤ ᱯᱟᱹᱨᱥᱤ ᱦᱚᱸ ᱥᱟᱶᱛᱟᱞᱤ ᱛᱮᱠᱚ ᱨᱚᱲ ᱠᱟᱱᱟ ᱪᱮᱫᱟᱜ ᱥᱮ ᱱᱮᱛᱟᱨ ᱫᱚ ᱡᱷᱚᱛᱚ ᱜᱮ ᱠᱚ ᱨᱚᱲ ᱫᱟᱲᱮᱜ ᱠᱟᱱᱟ ᱟᱨ ᱥᱟᱶᱛᱟᱞᱤ ᱯᱟᱹᱨᱥᱤ ᱥᱟᱶ ᱥᱟᱹᱜᱟᱹᱭ ᱟᱹᱰᱤ ᱢᱚᱡᱽ ᱜᱮᱛᱟ ᱞᱮᱭᱟ